ᱟᱵᱚ ᱥᱟᱱᱛᱟᱲ ᱞᱟᱭᱼᱞᱟᱠᱪᱟᱨ ᱠᱟᱛᱮᱫ ᱜᱮᱵᱚᱱ ᱠᱷᱟᱸᱰᱟᱣᱮᱫᱟ ᱫᱤᱱ ᱨᱮᱸᱜᱮᱡ ᱨᱮᱸᱜᱮᱡ ᱦᱚᱲ ᱠᱟᱹᱢᱤᱭᱮᱫᱟᱵᱚᱱ ᱠᱟᱹᱢᱤ ᱟᱹᱰᱤ ᱜᱮ ᱯᱟᱲᱦᱟᱣ ᱠᱟᱛᱮᱫ ᱦᱚᱲ ᱠᱟᱹᱢᱤ ᱠᱚ ᱧᱟᱢ ᱠᱮᱫᱟ